ᱵᱷᱟᱨᱚᱛᱤᱭᱚ ᱠᱟᱹᱨᱤ ᱞᱮᱠᱟᱛᱮᱫᱚ ᱟᱭᱢᱟ ᱞᱮᱠᱟᱱ ᱠᱟᱹᱨᱤ ᱠᱚᱜᱮ ᱢᱚᱱᱜᱼᱟ ᱢᱮᱱᱠᱷᱟᱱ ᱚᱱᱠᱟᱱ ᱡᱟᱦᱟᱱ ᱵᱟᱰᱟᱭᱟᱜ ᱜᱮ ᱞᱟᱹᱭ ᱡᱟᱹᱨᱩᱲ ᱠᱟᱱᱟ ᱪᱮᱫᱟᱜ ᱥᱮ ᱟᱵᱚ ᱵᱚᱱ ᱵᱟᱲᱟᱭᱟ ᱯᱟᱹᱦᱤᱞ ᱥᱮᱫᱟᱭ ᱠᱷᱚᱱ ᱜᱮ ᱟᱵᱚᱨᱮᱱ ᱦᱟᱯᱲᱟᱢ ᱠᱚ ᱥᱮ ᱟᱵᱚᱣᱟᱜ ᱥᱤᱨᱡᱟᱹᱣ ᱠᱷᱚᱱ ᱜᱮ ᱱᱟᱦᱮᱞ ᱤᱥᱤ ᱨᱮᱱᱟᱜ ᱡᱚᱯᱲᱟᱣ ᱢᱮᱱᱟᱜᱼᱟ ᱢᱮᱱᱠᱷᱟᱱ ᱱᱟᱦᱟᱜ ᱧᱮᱞᱚᱜ ᱠᱟᱱᱟ ᱚᱱᱟ ᱵᱟᱹᱭ ᱵᱟᱹᱭᱛᱮ ᱟᱫᱚᱜ ᱠᱟᱱᱟ ᱪᱮᱫᱟᱜ ᱥᱮ ᱚᱱᱟ ᱵᱚᱫᱚᱞ ᱛᱮ ᱢᱮᱬᱦᱮᱫ ᱨᱮᱱᱟᱜ ᱵᱮᱣᱦᱟᱨ ᱵᱟᱹᱲᱛᱤ ᱤᱫᱤᱜ ᱠᱟᱱᱟ ᱟᱨ ᱠᱟᱴ ᱱᱟᱦᱮᱞ ᱤᱥᱤ ᱫᱚ ᱟᱫᱚᱜ ᱠᱟᱱᱟ ᱚᱱᱠᱟ ᱜᱮ ᱪᱟᱥᱼᱟᱵᱟᱫ ᱥᱮᱱ ᱠᱚᱭᱚᱜ ᱞᱮᱠᱷᱟᱱ ᱚᱱᱛᱮ ᱦᱚᱸ ᱡᱮᱢᱚᱱ ᱯᱟᱹᱦᱤᱞ ᱟᱹᱰᱤ ᱟᱭᱢᱟ ᱥᱮᱫᱟᱭ ᱦᱟᱯᱲᱟᱢ ᱠᱚ ᱜᱩᱸᱫᱽ ᱜᱩᱸᱫᱽᱞᱤ ᱵᱟᱡᱽᱲᱟ ᱠᱩᱫᱽᱨᱩᱢ ᱠᱚ ᱪᱟᱥ ᱠᱟᱛᱮ ᱠᱚ ᱡᱚᱢ ᱧᱩᱭᱮᱫ ᱛᱟᱦᱮᱱᱟ ᱱᱟᱦᱟᱜ ᱱᱤᱛᱳᱜ ᱚᱱᱟ ᱠᱚ ᱵᱟᱝ ᱧᱮᱞᱼᱧᱟᱢᱚᱜ ᱠᱟᱱᱟ ᱚᱱᱟ ᱠᱚᱫᱚ ᱡᱚᱢ ᱠᱟᱛᱮ ᱟᱹᱰᱤ ᱟᱭᱢᱟ ᱞᱮᱠᱟᱱᱟᱜ ᱨᱳᱜᱽ ᱟᱡᱟᱨ ᱠᱷᱚᱱ ᱵᱟᱧᱪᱟᱣ ᱫᱟᱲᱮᱭᱟᱜᱼᱟ ᱵᱚᱱ ᱢᱮᱱᱛᱮ ᱤᱧᱟᱹᱜ ᱟᱭ ᱩᱢᱟᱹᱱ ᱦᱩᱭᱩᱜ ᱠᱟᱱᱟ ᱛᱚᱵᱮ ᱚᱱᱟ ᱠᱚ ᱡᱚᱜᱟᱣ ᱫᱚᱦᱚ ᱫᱚ ᱟᱹᱰᱤ ᱜᱮ ᱟᱵᱚᱣᱟᱜ ᱞᱟᱹᱠᱛᱤ ᱢᱮᱱᱟᱜᱼᱟ